ᱦᱩᱲᱩ ᱨᱩ ᱥᱟᱯᱟᱵ ᱠᱚᱫᱚ ᱵᱟᱹᱧ ᱨᱩᱭᱟ ᱟᱨ ᱤᱧᱟᱹᱜ ᱦᱩᱱᱟᱹᱨ ᱯᱷᱮᱥᱮᱱ ᱫᱚ ᱤᱧᱟᱹᱜ ᱠᱤᱪᱨᱤᱪ ᱠᱷᱟᱹᱰᱣᱟᱹᱜ ᱟᱞᱛᱟ ᱥᱤᱸᱫᱩᱨ ᱱᱚᱣᱟ ᱠᱚ ᱢᱚᱸᱡ ᱤᱧ ᱵᱩᱡᱷᱟᱹᱣᱟ ᱠᱤᱪᱨᱤᱪ ᱠᱩ ᱦᱚᱲᱟᱜ ᱟᱭᱢᱟ ᱨᱚᱠᱚᱢᱟᱜ ᱠᱤᱪᱨᱤᱪ ᱠᱚ ᱚᱱᱟᱠᱩ ᱠᱤᱪᱨᱤᱪ ᱠᱩ ᱯᱷᱮᱥᱮᱱ ᱵᱟᱵᱚᱫ ᱵᱮᱵᱚᱦᱟᱨ ᱥᱟᱱᱟᱧᱟ ᱟᱨ ᱨᱩ ᱤᱧ ᱫᱚ ᱡᱟᱸᱦᱟᱴᱟᱜ ᱨᱩ ᱠᱚᱫᱚ ᱤᱧ ᱫᱚ ᱵᱟᱝ ᱤᱧ ᱵᱟᱲᱟᱭᱟ ᱛᱚᱵᱮ ᱨᱩ ᱫᱚ ᱥᱟᱱᱟᱭᱤᱧᱟ ᱵᱟᱱᱟᱢ ᱪᱮᱫ ᱥᱟᱱᱟᱭᱤᱧᱟ ᱟᱨ ᱛᱤᱨᱭᱳ ᱚᱨᱚᱝ ᱟᱸᱡᱚᱢ ᱥᱟᱱᱟᱭᱤᱧᱟ